ᱤᱧᱟᱹᱜ ᱴᱚᱴᱷᱟ ᱨᱮᱭᱟᱜ ᱱᱟᱜᱟᱢ ᱨᱟᱡᱽᱵᱚᱝᱥᱚ ᱞᱟᱦᱟ ᱛᱮᱫᱚ ᱛᱟᱦᱮᱸ ᱠᱟᱱ ᱜᱮᱭᱟ ᱨᱟᱡᱽᱵᱚᱝᱥᱚ ᱡᱚᱢᱤᱫᱟᱨ ᱥᱟᱥᱚᱱᱤᱭᱟᱹ ᱠᱚ ᱛᱟᱦᱮᱸ ᱠᱟᱱᱟ ᱟᱨᱚ ᱤᱝᱨᱮᱡᱽ ᱟᱵᱚ ᱵᱷᱟᱨᱚᱛ ᱫᱤᱥᱚᱢ ᱠᱚ ᱥᱟᱥᱚᱱᱮᱫ ᱠᱟᱱ ᱛᱟᱦᱮᱱᱟ ᱡᱮᱢᱚᱱ ᱡᱚᱢᱤᱫᱟᱨ ᱫᱚ ᱟᱭᱢᱟ ᱡᱚᱢᱤ ᱡᱟᱭᱜᱟ ᱛᱟᱦᱮᱸ ᱠᱟᱱ ᱛᱟᱠᱚᱣᱟ